ᱟᱛᱩ ᱴᱚᱴᱷᱟ ᱨᱮᱭᱟᱜ ᱞᱟᱠᱪᱟᱨ ᱩᱯᱨᱩᱢ ᱫᱚ ᱦᱚᱨᱚᱜ ᱵᱟᱸᱫᱮᱨᱮ ᱠᱟᱱᱟ ᱡᱮ ᱟᱵᱚ ᱥᱟᱱᱛᱟᱲ ᱦᱚᱯᱚᱱ ᱠᱚᱫᱚ ᱯᱷᱩᱴᱟᱹ ᱥᱟᱹᱲᱤ ᱥᱮ ᱯᱟᱹᱧᱪᱤ ᱥᱟᱹᱲᱤ ᱠᱚᱜᱮᱵᱚᱱ ᱦᱚᱨᱚᱜ ᱵᱟᱸᱫᱮᱭᱟ ᱟᱨ ᱟᱨ ᱥᱤᱸᱜᱟᱹᱲ ᱵᱮᱲᱟ ᱞᱟᱸᱜᱽᱲᱮ ᱮᱱᱮᱡ ᱥᱮ ᱵᱟᱦᱟ ᱵᱟᱯᱞᱟ ᱠᱚᱨᱮ ᱫᱚᱝ ᱮᱱᱮᱡ ᱜᱮ ᱟᱵᱚᱣᱟᱜ ᱞᱟᱠᱪᱟᱨ ᱥᱮ ᱮᱱᱮᱡ ᱥᱮᱨᱮᱧ ᱨᱮᱱᱟᱜ ᱩᱯᱨᱩᱢ ᱫᱚ ᱟᱵᱣᱟᱜ ᱫᱚ ᱵᱟᱦᱟ ᱥᱚᱦᱚᱨᱟᱭ ᱥᱮ ᱯᱚᱨᱚᱵᱽ ᱯᱩᱱᱟᱹᱭ ᱠᱚᱨᱮ ᱟᱵᱚᱣᱟᱜ ᱞᱟᱠᱪᱟᱨ ᱨᱮᱭᱟᱜ ᱥᱟᱹᱲᱤ ᱥᱟᱹᱲᱤ ᱫᱷᱩᱛᱤ ᱜᱮᱵᱚᱱ ᱦᱚᱨᱚᱜ ᱵᱟᱸᱫᱮᱭᱟ ᱟᱨ ᱚᱱᱟᱜᱮ ᱟᱵᱚᱣᱟᱜ ᱥᱟᱶᱛᱟ ᱨᱮᱱᱟᱜ ᱩᱯᱨᱩᱢ ᱫᱚ ᱠᱟᱱᱟ